ᱞᱟᱦᱟ ᱫᱤᱱ ᱫᱚ ᱵᱟᱹᱡᱩ ᱵᱟᱹᱡᱩ ᱛᱟᱦᱮᱠᱟᱱᱟ ᱵᱟᱹᱡᱩ ᱠᱚᱠᱚ ᱦᱚᱨᱚᱜ ᱮᱫ ᱛᱟᱦᱮᱱᱟ ᱱᱮᱛᱟᱨ ᱫᱚ ᱵᱟᱹᱡᱩ ᱠᱚᱫᱚ ᱵᱟᱹᱱᱩᱜᱼᱟ ᱯᱟᱹᱧᱪᱤ ᱠᱷᱟᱺᱰᱤ ᱠᱚ ᱯᱩᱬ ᱫᱷᱩᱛᱤ ᱠᱚ ᱢᱮᱱᱟᱜᱼᱟ ᱯᱩᱬ ᱫᱷᱩᱛᱤ ᱠᱚᱠᱚ ᱫᱷᱩᱛᱤᱭᱮᱫᱟ ᱡᱟᱦᱟᱱᱟᱜ ᱯᱚᱨᱚᱵᱽ ᱠᱚᱨᱮ ᱫᱚ ᱠᱩᱲᱤ ᱦᱚᱯᱚᱱ ᱫᱚ ᱥᱩᱞᱟᱹᱠ ᱠᱚᱠᱚ ᱞᱟᱜᱟᱣᱫᱟ ᱞᱟᱦᱟ ᱫᱚ ᱞᱟᱦᱟ ᱛᱮᱫᱚ ᱠᱚ ᱞᱟᱜᱟᱣᱮᱫ ᱛᱟᱦᱮᱱᱟ ᱥᱩᱞᱟᱹᱠ ᱠᱚᱠᱚ ᱞᱟᱜᱟᱣᱮᱫ ᱛᱟᱦᱮᱱᱟ ᱥᱩᱫ ᱨᱮ ᱱᱮᱛᱟᱨ ᱦᱚᱲ ᱫᱚ ᱵᱟᱠᱚ ᱞᱟᱜᱟᱣᱮᱫᱟ ᱥᱩᱫ ᱨᱮ ᱤᱭᱟᱹ ᱨᱮᱫᱚ ᱵᱟᱦᱟ ᱠᱚᱠᱚ ᱞᱟᱜᱟᱣᱮᱫᱟ ᱱᱮᱛᱟᱨ ᱫᱚ ᱡᱟᱦᱟᱱᱟᱜ ᱯᱚᱨᱚᱵᱽ ᱠᱚ ᱯᱚᱨᱚᱵᱽ ᱥᱚᱢᱚᱭ